ᱞᱟᱹᱜᱤᱫ ᱛᱮ ᱠᱟᱹᱣᱰᱤ ᱠᱚᱫᱚ ᱟᱹᱰᱤ ᱜᱟᱱ ᱜᱟᱱ ᱞᱟᱹᱠᱛᱤᱜᱼᱟ ᱛᱚ ᱯᱚᱛᱷᱚᱢ ᱫᱤᱱ ᱨᱮᱭᱟᱜ ᱡᱟᱦᱟᱸ ᱚᱱᱟ ᱞᱟᱦᱟ ᱪᱮᱛᱟᱱ ᱥᱮ ᱞᱟᱦᱟ ᱛᱮ ᱞᱟᱹᱜᱤᱫ ᱛᱮ ᱦᱮᱸ ᱠᱤ ᱠᱟᱹᱢᱤ ᱦᱩᱭᱩᱜᱼᱟ ᱛᱚ ᱯᱨᱚᱛᱷᱚᱢᱚᱠᱛᱚ ᱴᱟᱠᱟ ᱯᱚᱭᱥᱟ ᱫᱚ ᱫᱚᱨᱠᱟᱨ ᱜᱮ ᱴᱟᱠᱟ ᱯᱩᱭᱥᱟ ᱫᱚ ᱡᱚᱜᱟᱲ ᱦᱩᱭᱩᱜᱼᱟ ᱛᱚ ᱱᱚᱣᱟ ᱡᱚᱫᱤ ᱡᱟᱦᱟᱸ ᱜᱮ ᱵᱮᱵᱥᱟᱭ ᱛᱟᱨᱯᱚᱨᱮᱢ ᱟᱬᱜᱚᱱᱟ ᱥᱮ ᱵᱮᱵᱥᱟ ᱦᱩᱭᱩᱜᱼᱟ ᱛᱚ ᱵᱮᱵᱥᱟ ᱵᱮᱵᱥᱟ ᱫᱤᱠ ᱫᱤᱭᱮ ᱵᱮᱵᱥᱟ ᱫᱚ ᱟᱹᱰᱤ ᱱᱟᱯᱟᱭ ᱡᱤᱱᱤᱥ ᱠᱟᱱᱟ ᱚᱱᱟ ᱫᱚ ᱠᱟᱹᱣᱰᱤ ᱛᱟᱦᱮᱱᱟ ᱟᱨ ᱢᱟᱱᱮ ᱠᱷᱩᱵ ᱵᱷᱟᱜᱮᱭᱟ ᱛᱚ ᱚᱱᱟ ᱵᱮᱵᱥᱟ ᱠᱚᱨᱛᱮ ᱜᱮᱞᱮ ᱯᱨᱚᱛᱷᱚᱢᱚᱛᱚ ᱠᱟᱹᱣᱰᱤ ᱫᱚᱨᱠᱟᱨᱚᱜᱼᱟ ᱛᱚ ᱚᱱᱟ ᱠᱟᱹᱣᱰᱤ ᱦᱮᱸ ᱧᱟᱢ ᱦᱩᱭᱩᱜᱼᱟ ᱡᱳᱜᱟᱲ ᱦᱩᱭᱩᱜᱼᱟ ᱛᱚ ᱚᱱᱟ ᱡᱳᱜᱟᱲ ᱫᱚ ᱢᱚᱫᱽᱫᱷᱮ ᱡᱚᱫᱤ ᱞᱳᱱᱛᱮ ᱡᱚᱫᱤ ᱳᱰᱳᱝ ᱜᱟᱱᱚᱜᱼᱟ ᱵᱮᱵᱥᱟ ᱫᱤᱠ ᱫᱤᱭᱮ ᱞᱳᱱᱦᱚᱸ ᱧᱟᱢᱚᱜ ᱠᱟᱱ ᱜᱮᱭᱟ ᱛᱚ ᱞᱳᱱ ᱦᱚᱸ ᱡᱚᱫᱤ ᱳᱰᱳᱝ ᱜᱟᱱᱚᱜᱼᱟ ᱵᱮᱵᱥᱟ ᱫᱤᱠ ᱫᱤᱭᱮ ᱛᱚ ᱚᱸᱰᱮ ᱫᱚᱦᱚᱸ ᱱᱟᱯᱟᱭᱚᱜᱼᱟ ᱡᱮ ᱵᱮᱵᱥᱟ ᱵᱟᱵᱚᱛ ᱛᱮ ᱞᱳᱱ ᱳᱰᱳᱝ ᱠᱟᱛᱮ ᱵᱮᱵᱥᱟ ᱟᱨᱮ ᱟᱬᱜᱳ ᱱᱚᱣᱟ ᱢᱟᱦᱟᱛᱛᱚ ᱠᱷᱩᱵ ᱵᱷᱟᱜᱮ ᱡᱤᱱᱤᱥ ᱠᱟᱱ ᱜᱮᱭᱟ ᱟᱥᱛᱮ ᱟᱥᱛᱮ ᱵᱮᱵᱥᱟ ᱫᱚ ᱚᱱᱠᱟᱱ ᱢᱤᱫᱽ ᱜᱷᱟᱹᱲᱤᱡ ᱵᱟᱝ ᱰᱩᱵᱩᱡᱽ ᱜᱚᱫᱚᱜᱼᱟ ᱵᱮᱵᱥᱟ ᱫᱚ ᱢᱟᱱᱮ ᱪᱟᱞᱟᱜ ᱤᱫᱤᱜ ᱜᱮᱭᱟ ᱛᱟᱦᱚᱞᱮ ᱚᱱᱟ ᱢᱮᱫᱴᱟᱝ ᱠᱟᱛᱷᱟ ᱪᱮᱞᱮᱱᱡᱽ ᱠᱟᱛᱮ ᱡᱚᱫᱤ ᱳᱰᱳᱝᱚᱜᱼᱟ ᱡᱮ ᱞᱳᱱᱤᱧ ᱦᱟᱛᱟᱣ ᱛᱮ ᱵᱮᱵᱥᱟ ᱨᱮ ᱟᱬᱜᱳᱱᱟ ᱟᱨ ᱵᱮᱵᱥᱟ ᱴᱷᱤᱠ ᱴᱷᱟᱠ ᱪᱟᱞᱟᱜ ᱞᱮᱱᱠᱷᱟᱱ ᱞᱳᱱ ᱫᱚ ᱢᱟᱱᱮ ᱥᱳᱫ ᱤᱫᱤ ᱫᱟᱲᱮᱭᱟᱜᱼᱟ

ᱱᱚᱜᱼᱚᱭ ᱱᱤᱝᱠᱟᱹᱱ ᱢᱮᱫᱴᱟᱝ ᱢᱚᱱᱮ ᱨᱮ ᱪᱮᱞᱮᱱᱡᱽ ᱫᱚᱦᱚ ᱠᱟᱛᱮ ᱡᱚᱫᱤ ᱠᱟᱹᱢᱤ ᱦᱚᱨᱟ ᱮᱛᱚᱦᱚᱵᱚᱜᱼᱟ ᱛᱟᱦᱚᱞᱮ ᱱᱤᱥᱪᱚᱭ ᱦᱳᱭᱳᱜ ᱜᱮᱭᱟ ᱢᱤᱫ ᱫᱤᱱ ᱵᱟ ᱢᱤᱫ ᱫᱤᱱ ᱫᱚ ᱱᱤᱥᱪᱚᱭ ᱪᱮᱛᱟᱱ ᱥᱮ ᱨᱟᱠᱟᱵᱟᱢ ᱥᱮ ᱞᱟᱦᱟᱥᱮᱫ ᱞᱟᱦᱟ ᱤᱫᱤ ᱜᱟᱱᱚᱜᱼᱟ ᱛᱚ ᱢᱚᱱᱮ ᱴᱷᱮᱱ ᱯᱨᱚᱛᱷᱚᱢ ᱪᱮᱞᱮᱱᱡᱽ ᱫᱚᱦᱚ ᱠᱟᱛᱮ ᱠᱟᱹᱢᱤ ᱫᱚᱨᱠᱟᱨ ᱠᱟᱱᱟ ᱟᱨ ᱴᱷᱤᱠ ᱱᱚᱝᱠᱟ ᱠᱟᱹᱢᱤ ᱤᱫᱤ ᱞᱮᱠᱷᱟᱱᱜᱮ ᱞᱟᱦᱟ ᱥᱮᱢ ᱞᱟᱦᱟ ᱫᱟᱲᱮᱭᱟᱜᱼᱟ ᱩᱯᱚᱨᱚᱱᱛᱩ ᱢᱟᱱᱮ ᱛᱟᱭᱚᱢ ᱥᱮᱫᱽ ᱫᱚ ᱵᱟᱝᱜᱮᱢ ᱨᱩᱲᱟ ᱛᱚ ᱯᱷᱮᱨ ᱱᱤᱡᱮ ᱠᱟᱹᱢᱤ ᱦᱩᱭᱩᱜ ᱠᱟᱹᱢᱤ ᱦᱳᱭᱳᱜᱼᱟ ᱟᱨ ᱢᱮᱫᱴᱟᱝ ᱡᱟᱦᱟᱱ ᱠᱟᱹᱢᱤ ᱨᱮᱠᱮ ᱟᱬᱜᱳ ᱞᱮᱱᱠᱷᱟᱱ ᱯᱨᱚᱛᱷᱚᱢ ᱛᱚ ᱪᱷᱳᱴᱳ ᱜᱮ ᱛᱟᱦᱮᱱᱟ ᱛᱚ ᱛᱟᱦᱚᱞᱮ ᱚᱱᱟ ᱠᱟᱹᱴᱤᱡ ᱠᱟᱹᱴᱤᱡ ᱠᱷᱚᱱᱟᱜᱮ ᱟᱭᱢᱟᱫᱤᱱ ᱫᱚ ᱱᱤᱥᱪᱚᱭ ᱢᱟᱲᱟᱝ ᱜᱮᱭᱟ ᱱᱚᱣᱟ ᱟᱠᱚ ᱟᱛᱛᱚᱵᱤᱥᱥᱟᱥ ᱡᱤᱭᱳᱱᱟᱫᱚ ᱦᱩᱭᱩᱜ ᱜᱮᱭᱟ ᱯᱚᱛᱷᱚᱢ ᱫᱚ ᱡᱟᱦᱟᱸᱱ ᱡᱤᱱᱤᱥ ᱯᱚᱛᱷᱚᱢ ᱛᱮᱭᱟᱨ ᱠᱚᱨᱛᱮ ᱜᱮᱞᱮ ᱟᱫᱚ ᱠᱚᱥᱴᱚ ᱫᱚ ᱦᱩᱭᱩᱜ ᱜᱮᱭᱟ ᱟᱨ ᱚᱱᱟᱠᱚ ᱡᱤᱱᱤᱥ ᱴᱷᱤᱠ ᱴᱷᱟᱠ ᱴᱷᱤᱠ ᱴᱷᱟᱠ ᱪᱟᱞᱟᱣ ᱤᱫᱤ ᱞᱮᱱᱠᱷᱟᱱ ᱜᱮ ᱢᱟᱱᱮ ᱢᱮᱱᱛᱮ ᱫᱚ ᱴᱷᱤᱠ ᱱᱚᱣᱟᱵᱷᱟᱜᱮ ᱡᱟᱭᱜᱟ ᱨᱮ ᱥᱮᱴᱮᱨ ᱫᱚ ᱦᱩᱭᱩᱜ ᱜᱮᱭᱟ ᱥᱮᱴᱮᱞᱚᱜ ᱜᱮᱭᱟ ᱤᱧᱫᱚ ᱱᱚᱣᱟ ᱜᱤᱧ ᱪᱮᱞᱮᱱᱡᱟ ᱡᱮ ᱱᱤᱡᱮ ᱠᱷᱚᱱᱟ ᱱᱤᱡᱮ ᱴᱷᱮᱱ ᱠᱷᱚᱱ ᱜᱮᱭ ᱯᱨᱚᱛᱷᱚᱢ ᱪᱮᱞᱮᱱᱡ ᱦᱩᱭᱩᱜᱼᱟ ᱡᱮ ᱤᱧ ᱱᱚᱣᱟ ᱠᱟᱹᱢᱤ ᱠᱚᱨᱟᱣ ᱜᱮᱧ ᱥᱮ ᱯᱞᱟᱥᱤᱧ ᱞᱟᱦᱟᱜᱤᱧ ᱚᱱᱠᱟ ᱢᱚᱱᱮ ᱠᱟᱛᱮ ᱱᱤᱡᱮ ᱴᱷᱮᱱ ᱚᱱᱠᱟ ᱢᱚᱱᱮ ᱴᱷᱮᱱᱟ ᱠᱤ ᱪᱮᱞᱮᱱᱡᱽ ᱫᱚᱦᱚ ᱠᱟᱛᱮ ᱪᱮᱛᱟᱱ ᱥᱮ ᱞᱟᱦᱟ ᱤᱫᱤ ᱜᱟᱱᱚᱜᱼᱟ ᱯᱩᱭᱥᱟᱹ ᱨᱳᱡᱠᱟᱨ ᱜᱟᱱᱚᱜᱼᱟ ᱟᱹᱰᱤ ᱠᱤᱪᱷᱩ ᱠᱚᱨᱟᱣ ᱜᱟᱱᱚᱜᱚᱼᱟ ᱛᱚ ᱚᱱᱟᱜᱮ ᱦᱤᱞᱟᱹᱜ ᱢᱤᱫᱫᱤᱱ ᱞᱟᱹᱭᱟ ᱡᱮ ᱠᱷᱩᱵ ᱱᱤᱡᱮ ᱴᱷᱮᱱ ᱜᱮ ᱯᱨᱚᱛᱷᱚᱢ ᱪᱮᱞᱮᱱᱡᱽ ᱦᱩᱭᱩᱜᱼᱟ ᱡᱮ ᱤᱧ ᱱᱚᱣᱟ ᱵᱟᱵᱚᱛ ᱛᱮ ᱱᱚᱣᱟ ᱠᱚ ᱡᱤᱱᱤᱥ ᱠᱚᱨᱟᱣ ᱞᱟᱹᱜᱤᱫ ᱛᱮ ᱯᱨᱚᱛᱷᱚᱢ ᱞᱳᱱ ᱦᱟᱛᱟᱣᱤᱧ ᱛᱟᱨᱯᱚᱨ ᱠᱟᱹᱢᱤ ᱨᱤᱱ ᱟᱬᱜᱳᱱ ᱛᱮ ᱚᱱᱟᱠᱚ ᱡᱤᱱᱤᱥ ᱟᱥᱛᱮ ᱟᱥᱛᱮ ᱥᱳᱫᱷᱟ ᱩᱯᱚᱨᱚᱱᱛᱩ ᱠᱟᱹᱢᱤ ᱦᱚᱸ ᱞᱟᱦᱟ ᱤᱫᱤᱜ ᱛᱤᱧᱟᱹ